ᱨᱮᱰᱤᱭᱳ ᱥᱮᱱᱴᱟᱨ ᱥᱮ ᱮᱯᱷᱮᱢ ᱛᱟᱠᱚ ᱨᱮᱱᱟᱜ ᱤᱧᱟᱹᱜ ᱡᱟᱦᱟᱸ ᱠᱩᱥᱤ ᱚᱱᱟ ᱫᱚ ᱡᱟᱦᱟᱸ ᱨᱮᱰᱤᱭᱳ ᱥᱮᱱᱴᱟᱨ ᱨᱮᱱᱟᱜ ᱪᱮᱱᱮᱞ ᱰᱤᱰᱤ ᱥᱟᱱᱛᱟᱲᱤ ᱡᱟᱦᱟᱸᱫᱚ ᱥᱟᱱᱛᱟᱲᱤ ᱟᱲᱟᱝᱛᱮ ᱩᱪᱷᱟᱹᱱᱚᱜ ᱠᱟᱱᱟ ᱚᱱᱟ ᱠᱚ ᱠᱩᱥᱤᱭᱟᱜᱼᱤᱧ ᱚᱱᱟ ᱥᱟᱶᱛᱮ ᱡᱟᱦᱟᱸ ᱴᱤᱵᱷᱤ ᱪᱮᱱᱮᱞ ᱢᱮᱱᱟᱜ ᱫᱚ ᱥᱟᱱᱛᱟᱲᱤ ᱴᱤᱵᱷᱤ ᱪᱮᱱᱮᱞ ᱴᱨᱟᱭᱤᱵᱽ ᱴᱤᱵᱷᱤ ᱚᱱᱟ ᱦᱚᱸ ᱤᱧᱟᱜ ᱠᱩᱥᱤ ᱨᱮᱱᱟᱜ ᱠᱟᱱᱟ ᱟᱨ ᱡᱟᱦᱟᱸᱭ ᱨᱮᱰᱤᱭᱳ ᱥᱮᱱᱴᱟᱱ ᱨᱮ ᱡᱟᱦᱟᱸ ᱠᱷᱚᱵᱚᱨᱤᱭᱟᱹ ᱠᱚ ᱯᱟᱲᱦᱟᱣ ᱫᱚ ᱡᱟᱦᱟᱸ ᱫᱚ ᱠᱷᱚᱵᱚᱨᱮ ᱯᱟᱲᱦᱟᱣᱮᱫ ᱛᱟᱦᱮᱸᱫ ᱦᱚᱨᱚ ᱯᱨᱚᱥᱟᱫᱽ ᱢᱩᱨᱢᱩ ᱟᱨ ᱴᱤᱵᱷᱤ ᱪᱮᱱᱮᱞᱨᱮ ᱡᱟᱦᱟᱸᱭ ᱴᱷᱤᱵᱷᱤ ᱨᱮ ᱠᱷᱚᱵᱚᱨ ᱠᱚ ᱯᱟᱲᱦᱟᱣᱮᱫ ᱫᱚ ᱩᱱᱠᱩ ᱢᱩᱫᱨᱮ ᱞᱚᱫᱚᱢ ᱢᱩᱨᱢᱩ ᱤᱧᱨᱮᱱ ᱫᱚ ᱠᱩᱥᱤ ᱦᱚᱲ ᱱᱚᱣᱟ ᱮᱯᱷᱮᱢ ᱥᱮ ᱨᱮᱰᱤᱭᱳ ᱴᱷᱤᱵᱷᱤ ᱪᱮᱱᱮᱞ ᱨᱮᱱᱟᱜ ᱡᱟᱦᱟᱸ ᱠᱩᱥᱤ ᱠᱩᱥᱟᱹᱞ ᱠᱟᱛᱷᱟ ᱫᱚ ᱱᱚᱣᱟᱠᱟᱱ ᱛᱤᱧᱟᱹ